ᱤᱧᱟᱹᱜ ᱤᱥᱤᱱ ᱱᱚᱝᱠᱟᱱ ᱱᱟᱯᱟᱭ ᱡᱚᱢᱟᱜ ᱠᱚᱫᱚ ᱦᱩᱭᱩᱜ ᱠᱟᱱᱟ ᱱᱟᱨᱠᱚᱞ ᱢᱮᱥᱟ ᱡᱤᱞ ᱞᱮᱴᱚ ᱢᱚᱥᱞᱟ ᱯᱤᱴᱷᱟᱹ ᱟᱨ ᱚᱱᱟ ᱥᱟᱶᱛᱮ ᱴᱚᱢᱮᱴᱚ ᱪᱟᱹᱴᱱᱤ ᱡᱟᱦᱟᱸ ᱨᱮᱫᱚ ᱪᱤᱱᱤ ᱞᱟᱜᱟᱛᱚᱜᱼᱟ ᱢᱮᱱᱠᱷᱟᱱ ᱱᱟᱨᱠᱚᱞ ᱢᱮᱥᱟ ᱡᱤᱞ ᱞᱮᱴᱚ ᱨᱮᱫᱚ ᱦᱚᱞᱚᱝ ᱟᱨ ᱡᱟᱹᱥᱛᱤ ᱠᱟᱭ ᱛᱮ ᱱᱟᱨᱠᱚᱞ ᱫᱚ ᱞᱟᱹᱠᱛᱤ ᱢᱮᱱᱟᱜ ᱟᱠᱟᱫᱟ ᱱᱚᱣᱟ ᱠᱚ ᱡᱚᱢ ᱛᱮᱫᱚ ᱟᱹᱰᱤ ᱛᱮᱫ ᱜᱮ ᱥᱤᱵᱤᱞᱟ